ᱦᱩᱸ ᱯᱟᱭᱨᱟᱜ ᱢᱤᱫᱴᱟᱝ ᱟᱹᱰᱤ ᱢᱟᱨᱟᱝ ᱵᱮᱭᱟᱢ ᱠᱟᱱᱟ ᱯᱟᱭᱨᱟ ᱞᱮᱠᱷᱟᱱ ᱯᱟᱭᱨᱟ ᱞᱮᱱᱠᱷᱟᱱ ᱫᱚ ᱦᱚᱲᱢᱚ ᱨᱮ ᱟᱹᱰᱤ ᱪᱮᱨᱦᱟ ᱯᱷᱩᱨᱛᱤ ᱵᱩᱡᱷᱟᱹᱜᱼᱟ ᱢᱟᱱᱮ ᱯᱟᱭᱨᱟᱜ ᱦᱚᱸ ᱢᱤᱫᱴᱟᱝ ᱮᱠᱥᱟᱨᱥᱟᱭᱤᱡ ᱠᱮᱫᱟ ᱯᱟᱭᱨᱟ ᱠᱟᱛᱮ ᱮᱠᱥᱟᱨᱥᱟᱭᱤᱡᱟ ᱚᱱᱟ ᱵᱷᱮᱜᱟᱨ ᱟᱨ ᱡᱟᱦᱟᱱᱟᱜ ᱵᱟᱨᱦᱮ ᱨᱮ ᱫᱟᱜ ᱨᱮ ᱮᱠᱥᱟᱨᱥᱟᱭᱤᱡ ᱟᱨ ᱵᱟᱨᱦᱮ ᱨᱮ ᱮᱠᱥᱟᱨᱥᱟᱭᱤᱡ ᱛᱟᱦᱮᱱᱟ ᱯᱟᱭᱨᱟᱜ ᱢᱤᱫᱴᱟᱝ ᱱᱚᱝᱠᱟᱱ ᱡᱤᱱᱤᱥ ᱠᱟᱱᱟ ᱡᱮ ᱥᱮᱛᱟᱜ ᱨᱮ ᱵᱮᱨᱮᱫ ᱛᱚᱨᱟ ᱡᱮᱛᱮ ᱵᱮᱲᱮᱢ ᱛᱩᱯᱩᱱᱟ ᱚᱱᱟ ᱚᱠᱛᱚ ᱨᱮᱜᱮ ᱯᱟᱭᱨᱟᱜ ᱫᱚ ᱮᱠᱥᱟᱨᱥᱟᱭᱤᱡ ᱦᱩᱭᱩᱜᱼᱟ ᱯᱟᱭᱨᱟ ᱨᱮᱫᱚ ᱟᱹᱰᱤ ᱞᱟᱸᱜᱟᱦᱟ ᱞᱟᱸᱜᱟ ᱫᱚ ᱢᱟᱱᱮ ᱫᱟᱠᱟ ᱡᱚᱢ ᱠᱟᱛᱮ ᱫᱚ ᱵᱟᱢ ᱯᱟᱭᱨᱟ ᱫᱟᱲᱮᱭᱟᱜᱼᱟ ᱨᱮᱸᱜᱮᱡ ᱠᱟᱛᱮ ᱜᱮᱢ ᱯᱟᱭᱨᱟᱜ ᱨᱮᱱᱟᱜ ᱫᱚ ᱦᱟᱹᱞᱠᱟᱹ ᱵᱩᱡᱷᱟᱹᱜᱼᱟ ᱟᱨ ᱟᱹᱰᱤ ᱪᱮᱦᱨᱟᱢ ᱯᱟᱭᱨᱟ ᱫᱟᱲᱮᱭᱟᱜᱼᱟ ᱢᱤ ᱢᱤᱫᱴᱟᱝ ᱱᱚᱝᱠᱟ ᱜᱮ ᱥᱯᱳᱨᱴ ᱠᱚᱠᱚ ᱫᱚᱦᱚᱭᱟ ᱫᱟᱜ ᱛᱟᱞᱟᱨᱮ ᱢᱤᱫᱴᱟᱝ ᱜᱮᱰᱮ ᱦᱚᱸ ᱯᱟᱭᱨᱟ ᱠᱟᱛᱮ ᱠᱚ ᱥᱟᱵ ᱦᱚᱪᱚᱣᱟ ᱢᱮᱱᱠᱷᱟᱱ ᱫᱚ ᱚᱱᱟ ᱡᱟᱭᱜᱟ ᱠᱚᱨᱮ ᱦᱚᱸ ᱟᱬᱜᱚ ᱦᱩᱭ ᱟᱠᱟᱱᱟ ᱟᱨ ᱯᱟᱭᱨᱟ ᱯᱟᱭᱨᱟ ᱛᱮ ᱢᱤᱫᱴᱟᱝ ᱜᱮᱰᱮ ᱦᱚᱞᱤᱧ ᱥᱟᱵ ᱟᱠᱟᱫᱮᱭᱟ ᱟᱨ ᱯᱟᱭᱨᱟᱜ ᱤᱫᱤ ᱠᱟᱛᱮ ᱟᱹᱞᱤᱧ ᱧᱮᱞ ᱛᱮ ᱚᱱᱠᱟ ᱜᱮ ᱟᱹᱰᱤ ᱜᱟᱱ ᱦᱚᱲ ᱠᱚ ᱪᱮᱫ ᱟᱠᱟᱱᱟ ᱡᱮ ᱚᱱᱠᱟ ᱱᱚᱝᱠᱟ ᱯᱟᱭᱨᱟ ᱞᱮᱱᱠᱷᱟᱱ ᱠᱤᱪᱷᱤ ᱯᱨᱟᱭᱤᱡ ᱦᱚᱸ ᱧᱟᱢᱚᱜ ᱠᱟᱱᱟ ᱮᱱᱠᱷᱟᱱ ᱯᱟᱭᱨᱟ ᱯᱟᱭᱨᱟ ᱛᱮ ᱢᱤᱫᱴᱟᱝ ᱵᱮᱭᱟᱢ ᱦᱩᱭ ᱦᱚᱸ ᱦᱩᱭᱩᱜ ᱠᱟᱱᱟ ᱢᱤᱫᱴᱟᱝ ᱦᱚᱲᱢᱚ ᱨᱮ ᱨᱚᱠᱛᱚ ᱥᱚᱧᱪᱟᱞᱚᱱ ᱢᱮᱱᱞᱮᱠᱷᱟᱱ ᱫᱚ ᱚᱱᱟ ᱵᱷᱮᱜᱟᱨ ᱞᱮᱠᱟᱱ ᱠᱮᱴᱮᱡ ᱦᱚᱸ ᱵᱩᱡᱷᱟᱹᱜᱼᱟ ᱯᱟᱭᱨᱟ ᱞᱮᱱᱠᱷᱟᱱ ᱫᱚ ᱨᱮᱭᱟᱲ ᱨᱮᱭᱟᱲ ᱨᱟᱵᱟᱝ ᱠᱚ ᱵᱟᱭ ᱵᱩᱡᱷᱟᱹᱜᱼᱟ ᱯᱩᱨᱟᱹ ᱱᱤᱛᱷᱩᱴ ᱜᱮ ᱵᱩᱡᱷᱟᱹᱜᱼᱟ ᱟᱨ ᱟᱹᱞᱤᱧ ᱧᱮᱞᱛᱮ ᱟᱹᱰᱤ ᱚᱱᱠᱟ ᱜᱮ ᱟᱹᱰᱤ ᱜᱟᱱ ᱜᱤᱫᱽᱨᱟᱹ ᱠᱚᱠᱚ ᱯᱟᱭᱨᱟᱜ ᱠᱚ ᱪᱮᱫ ᱟᱠᱟᱱᱟ ᱟᱨ ᱯᱟᱭᱨᱟᱜ ᱨᱮᱭᱟᱜ ᱫᱟᱣ ᱠᱚ ᱦᱟᱛᱟᱣ ᱠᱟᱜᱼᱟ ᱚᱱᱠᱟ ᱥᱯᱳᱨᱴᱥ ᱠᱚᱨᱮ ᱟᱨ ᱡᱟᱦᱟᱱᱟᱜ ᱢᱟᱲᱟᱝ ᱥᱮᱫ ᱢᱟ ᱵᱟᱠᱚ ᱪᱟᱞᱟᱣ ᱠᱟᱱᱟ ᱮᱱᱦᱚᱸ ᱥᱯᱳᱨᱴ ᱯᱟᱭᱨᱟ ᱠᱚᱨᱮ ᱜᱮᱠᱚ ᱯᱟᱭᱨᱟ ᱵᱟᱲᱟᱜ ᱠᱟᱱᱟ